ᱡᱷᱟᱲᱠᱷᱚᱸᱰ ᱨᱮᱱ ᱯᱟᱹᱴᱷᱩᱣᱟᱹ ᱠᱚ ᱥᱮᱪᱮᱫ ᱚᱠᱛᱚ ᱫᱚ ᱟᱹᱰᱤ ᱞᱮᱠᱟᱱᱟᱜ ᱪᱮᱞᱮᱧᱡᱽ ᱨᱮᱠᱚ ᱥᱟᱢᱟᱝ ᱫᱟᱯᱨᱟᱢ ᱞᱮᱱᱟ ᱡᱟᱦᱟᱸ ᱞᱮᱠᱟ ᱫᱚ ᱡᱷᱟᱲᱠᱷᱚᱸᱰ ᱨᱮᱫᱚ ᱟᱹᱰᱤ ᱥᱟᱸᱜᱮ ᱜᱮ ᱨᱮᱸᱜᱮᱡ ᱦᱚᱲ ᱢᱮᱱᱟᱜ ᱠᱚᱣᱟ ᱨᱮᱸᱜᱮᱡ ᱯᱚᱨᱤᱵᱟᱨ ᱦᱮᱱᱟᱜ ᱠᱚᱣᱟ ᱩᱱᱠᱩ ᱫᱚ ᱟᱠᱚ ᱦᱟᱸᱜ ᱠᱷᱚᱨᱪᱟ ᱞᱟᱹᱜᱤᱫ ᱛᱮ ᱯᱚᱭᱥᱟ ᱴᱟᱠᱟ ᱠᱚᱢ ᱛᱟᱠᱚ ᱛᱟᱦᱮᱱᱟ ᱥᱮ ᱜᱤᱫᱽᱨᱟᱹ ᱢᱤᱫᱴᱟᱱ ᱥᱮᱪᱮᱫ ᱞᱟᱹᱜᱤᱫ ᱛᱮ ᱥᱠᱩᱞ ᱦᱚᱸ ᱵᱟᱠᱚ ᱵᱷᱮᱡᱟ ᱫᱟᱲᱮᱭᱟᱭᱟ ᱩᱱᱠᱩᱣᱟᱜ ᱠᱷᱚᱨᱚᱪ ᱟᱹᱰᱤ ᱰᱷᱮᱨ ᱛᱟᱠᱚ ᱛᱟᱦᱮᱱᱟ ᱪᱤᱠᱟᱹᱛᱮ ᱡᱚᱢᱼᱧᱩ ᱚᱱᱟ ᱵᱤᱪᱨᱮ ᱟᱡᱟᱨ ᱵᱤᱢᱟᱨ ᱦᱚᱸ ᱛᱟᱦᱮᱱᱟ ᱟᱨᱚ ᱪᱟᱥ ᱟᱢ ᱦᱩᱲᱩ ᱛᱤᱱᱟᱹᱜ ᱥᱮᱬᱟ ᱡᱟᱭᱜᱟ ᱪᱚᱝ ᱚᱱᱟ ᱦᱚᱸ ᱟᱹᱰᱤ ᱢᱟᱨᱟᱝ ᱚᱱᱟᱨᱮᱱᱟᱜ ᱟᱠᱚᱣᱟᱜ ᱫᱩᱵᱤᱫᱷᱟ ᱛᱟᱠᱚ ᱦᱤᱡᱩᱜᱼᱟ ᱡᱟᱦᱟᱸ ᱫᱚ ᱵᱟᱠᱚ ᱤᱭᱟᱹ ᱫᱟᱲᱮᱭᱟᱜᱼᱟ ᱵᱟᱠᱚ ᱚᱸᱰᱮ ᱠᱷᱚᱱᱟᱜ ᱵᱟᱠᱚ ᱯᱟᱨᱚᱢ ᱫᱟᱲᱮᱭᱟᱜᱼᱟ ᱟᱨ ᱟᱨ ᱢᱤᱫᱴᱟᱱ ᱦᱮᱱᱟᱜᱼᱟ ᱩᱱᱠᱩ ᱜᱤᱫᱽᱨᱟᱹ ᱡᱟᱦᱟᱸᱭ ᱨᱮᱸᱜᱮᱡ ᱜᱤᱫᱽᱨᱟᱹ ᱟᱠᱚ ᱩᱱᱠᱩ ᱫᱚ ᱟᱹᱰᱤ ᱥᱟᱺᱜᱤᱧ ᱨᱮᱛᱟ ᱠᱚ ᱥᱠᱩᱞ ᱡᱩᱫᱤ ᱯᱟᱲᱟᱜᱼᱟ ᱮᱱᱠᱷᱟᱱ ᱫᱚ ᱦᱩᱭ ᱫᱟᱲᱮᱭᱟᱜᱼᱟ ᱵᱩᱨᱩ ᱛᱮᱦᱚᱸ ᱯᱟᱨᱚᱢ ᱦᱩᱭᱩᱜᱼᱟ ᱜᱟᱰᱟ ᱛᱮᱦᱚᱸ ᱯᱟᱨᱚᱢᱚᱜ ᱦᱩᱭᱩᱜᱼᱟ ᱛᱳ ᱚᱱᱟ ᱜᱟᱰᱟᱨᱮ ᱦᱚᱨ ᱡᱩᱫᱤ ᱵᱟᱭ ᱛᱟᱦᱮᱱᱟ ᱯᱳᱞ ᱵᱟᱭ ᱛᱟᱦᱮᱱᱟ ᱥᱮ ᱵᱩᱨᱩ ᱦᱚᱨ ᱠᱟᱱᱟ ᱛᱳ ᱟᱹᱰᱤ ᱟᱱᱟᱪ ᱦᱚᱨᱟ ᱥᱮ ᱵᱩᱨᱩ ᱨᱮᱫᱚ ᱥᱮᱬᱟ ᱥᱮᱬᱟ ᱡᱟᱱᱣᱟᱨ ᱠᱚᱦᱚᱸ ᱠᱚ ᱧᱟᱢᱚᱜᱼᱟ ᱛᱳ ᱚᱱᱟ ᱠᱚᱦᱚᱸ ᱟᱹᱰᱤ ᱡᱳᱨ ᱩᱱᱠᱩ ᱵᱚᱛᱚᱨ ᱠᱟᱛᱮᱫ ᱩᱱᱠᱩ ᱯᱟᱨᱚᱢ ᱛᱮ ᱦᱩᱭ ᱟᱠᱚᱣᱟ ᱟᱨ ᱚᱱᱟ ᱠᱟᱛᱮᱫ ᱠᱚ ᱥᱮᱱᱚᱜ ᱟᱠᱚ ᱥᱠᱩᱞ ᱛᱮ ᱯᱟᱲᱦᱟᱜ ᱛᱳ ᱚᱱᱮ ᱚᱱᱟ ᱛᱟᱨᱟ ᱠᱚᱫᱚ ᱵᱚᱛᱚᱨ ᱛᱮᱦᱚᱸ ᱵᱟᱠᱚ ᱥᱮᱱᱚᱜᱼᱟ ᱥᱮ ᱥᱟᱺᱜᱤᱧ ᱠᱚᱣᱟ ᱚᱱᱟ ᱛᱮᱦᱚᱸ ᱵᱟᱠᱚ ᱥᱮᱱᱚᱜᱼᱟ ᱟᱨ ᱛᱟᱨᱟ ᱫᱚ ᱠᱷᱚᱨᱚᱪ ᱠᱷᱟᱹᱛᱤᱨ ᱛᱮ ᱟᱨ ᱛᱟᱨᱟ ᱫᱚ ᱨᱮᱸᱜᱮᱡ ᱜᱤᱫᱽᱨᱟᱹ ᱠᱟᱱᱟ ᱠᱚ ᱮᱱᱠᱷᱟᱱ ᱥᱠᱩᱞ ᱵᱚᱫᱚᱞ ᱫᱚ ᱢᱮᱛᱟᱣ ᱟᱠᱚᱣᱟᱠᱚ ᱚᱲᱟᱜ ᱨᱮᱦᱚᱸ ᱠᱟᱹᱢᱤ ᱪᱟᱞᱟᱜ ᱯᱮ ᱠᱟᱹᱢᱤ ᱨᱮᱫᱚ ᱠᱟᱹᱡ ᱨᱮᱦᱚᱸ ᱯᱚᱭᱥᱟ ᱛᱟᱯᱮ ᱦᱤᱡᱩᱜ ᱛᱮ ᱡᱟᱦᱟᱱᱟᱜ ᱜᱮ ᱪᱟᱥᱵᱟᱥ ᱠᱟᱛᱮᱢ ᱡᱚᱢᱟ ᱟᱨ ᱯᱟᱲᱦᱟᱣ ᱫᱚ ᱢᱟᱱᱮ ᱚᱱᱫᱷᱚ ᱵᱤᱥᱟᱥ ᱛᱟᱠᱚ ᱦᱤᱡᱩᱜᱼᱟ ᱟᱨ ᱩᱱᱠᱩ ᱥᱮᱪᱮᱫ ᱫᱚ ᱟᱹᱰᱤᱜᱮ ᱢᱩᱥᱠᱤᱞᱟ ᱢᱤᱫ ᱫᱷᱟᱹᱣ ᱡᱩᱫᱤ ᱢᱤᱫᱴᱮᱡ ᱦᱚᱲᱟᱜ ᱚᱲᱟᱜ ᱨᱮ ᱚᱱᱫᱷᱚ ᱵᱤᱥᱥᱟᱥ ᱦᱮᱡ ᱞᱮᱱᱠᱷᱟᱱ ᱚᱱᱟ ᱚᱲᱟᱜ ᱛᱚ ᱢᱟᱨᱥᱟᱞ ᱫᱚ ᱟᱹᱰᱤᱜᱮ ᱢᱩᱥᱠᱤᱞᱟ ᱟᱨ ᱟᱠᱚᱣᱟᱜ ᱩᱭᱦᱟᱹᱨ ᱛᱮᱫᱚ ᱚᱱᱟᱫᱚ ᱟᱠᱚ ᱞᱟᱹᱜᱤᱫ ᱫᱚ ᱟᱹᱰᱤ ᱜᱮ ᱱᱟᱯᱟᱭᱟ ᱟᱹᱰᱤ ᱵᱮᱥᱟ ᱟᱨ ᱚᱱᱠᱟᱱ ᱞᱮᱠᱟᱱᱟᱜ ᱜᱮ ᱪᱮᱞᱮᱧᱡᱽ ᱠᱚᱠᱚ ᱥᱟᱢᱟᱝ ᱫᱟᱯᱨᱟᱢᱟ